ᱱᱤᱡᱮᱨ ᱠᱩᱥᱤ ᱞᱮᱠᱟ ᱫᱟᱠᱟ ᱥᱟᱶᱛᱮ ᱟᱵᱚᱱᱟᱜ ᱫᱟᱜ ᱢᱟᱹᱰᱤ ᱫᱟᱠᱟ ᱟᱨ ᱚᱱᱟ ᱥᱟᱶᱛᱮ ᱢᱩᱱᱜᱟᱹ ᱟᱲᱟᱜ ᱩᱛᱩ ᱟᱨ ᱚᱱᱟ ᱥᱚᱸᱜᱮ ᱨᱮ ᱡᱤᱞ ᱦᱚᱸ ᱢᱮᱱᱟᱜ ᱜᱮᱭᱟ ᱟᱫᱚ ᱠᱩᱥᱤ ᱞᱮᱠᱟᱱᱟᱜ ᱢᱮᱱᱠᱷᱟᱱ ᱫᱚ ᱥᱤᱛᱩᱝ ᱫᱤᱱ ᱫᱚ ᱡᱟᱹᱥᱛᱤ ᱠᱟᱛᱮᱫ ᱟᱵᱚ ᱵᱟᱥᱠᱮ ᱫᱟᱠᱟ ᱵᱚᱱ ᱡᱚᱢᱟ ᱟᱨ ᱨᱟᱵᱟᱝ ᱫᱤᱱ ᱫᱚ ᱡᱟᱹᱥᱛᱤ ᱠᱟᱛᱮᱫ ᱜᱚᱨᱚᱢ ᱫᱟᱠᱟ ᱜᱮᱵᱚᱱ ᱡᱚᱢᱟ ᱟᱨ ᱯᱚᱨᱚᱵᱽ ᱯᱩᱱᱟᱹᱭ ᱚᱠᱛᱚ ᱠᱚᱨᱮ ᱫᱚ ᱯᱮᱲᱟ ᱫᱟᱠᱟ ᱡᱤᱞ ᱩᱛᱩ ᱠᱚᱛᱮ ᱜᱮ ᱡᱟᱹᱥᱛᱤ ᱠᱟᱛᱮᱫ ᱵᱚᱱ ᱡᱚᱢᱟ ᱚᱱᱟ ᱦᱤᱥᱟᱹᱵᱽ ᱛᱮ ᱡᱟᱦᱟᱸ ᱠᱩᱥᱤ ᱦᱤᱥᱟᱹᱵᱽ ᱛᱮ ᱠᱩᱥᱤ ᱟᱫᱷᱟᱨ ᱛᱮᱫᱚ ᱫᱟᱠᱟ ᱫᱟᱹᱞ ᱟᱲᱟᱜ ᱥᱟᱠᱟᱢ ᱠᱷᱩᱵᱚᱭ ᱡᱟᱹᱥᱛᱤ ᱟᱵᱚ ᱥᱟᱱᱛᱟᱲ ᱦᱚᱯᱚᱱ ᱫᱚᱵᱚᱱ ᱠᱩᱥᱤᱭᱟᱜ ᱠᱟᱱᱟ ᱨᱮᱸᱜᱮᱡ ᱱᱟᱪᱟᱨ ᱵᱚᱱ ᱛᱟᱦᱮᱱ ᱜᱮᱭᱟ ᱢᱮᱱᱠᱷᱟᱱ ᱟᱲᱟᱜ ᱥᱟᱠᱟᱢ ᱦᱤᱥᱟᱹᱵᱽ ᱛᱮᱫᱚ ᱟᱵᱚ ᱫᱚ ᱟᱹᱰᱤ ᱜᱮᱵᱚᱱ ᱜᱚᱨᱚᱡᱟᱜᱼᱟ ᱢᱮᱱᱛᱮ ᱪᱮᱫᱟᱜ ᱥᱮ ᱱᱚᱣᱟᱨᱮ ᱡᱟᱦᱟᱸ ᱥᱤᱵᱤᱞ ᱢᱮᱱᱟᱜᱼᱟ ᱚᱱᱟ ᱡᱤᱞ ᱠᱷᱚᱱᱟᱜ ᱦᱚᱸ ᱟᱲᱟᱜ ᱥᱟᱠᱟᱢ ᱡᱟᱦᱟᱸ ᱞᱮᱠᱟ ᱥᱤᱵᱤᱞ ᱢᱮᱱᱟᱜᱼᱟ ᱚᱱᱟᱫᱚ ᱡᱤᱞ ᱦᱟᱹᱠᱩ ᱚᱱᱟ ᱨᱮᱫᱚ ᱥᱤᱵᱤᱞ ᱵᱟᱭ ᱧᱟᱢᱚᱜᱼᱟ ᱟᱨ ᱚᱱᱟ ᱟᱲᱟᱜ ᱥᱟᱠᱟᱢ ᱡᱚᱢ ᱠᱟᱛᱮᱫ ᱟᱡᱟᱨ ᱦᱚᱸ ᱡᱟᱹᱥᱛᱤ ᱠᱟᱛᱮᱫ ᱵᱟᱝ ᱦᱩᱭ ᱫᱟᱲᱮᱭᱟᱜᱼᱟ ᱪᱤᱠᱟᱹ ᱛᱮ ᱫᱤᱱᱟᱹᱢ ᱜᱮ ᱦᱟᱱᱟ ᱱᱚᱣᱟ ᱥᱤᱢ ᱠᱚᱠᱚ ᱡᱚᱢᱮᱫ ᱠᱚᱣᱟ ᱩᱱᱠᱩ ᱫᱚ ᱤᱱᱡᱮᱠᱥᱮᱱ ᱟᱨ ᱤᱱᱡᱮᱠᱥᱮᱱ ᱠᱟᱛᱮᱫ ᱟᱹᱰᱤ ᱯᱨᱚᱠᱟᱨ ᱨᱳᱜᱽ ᱟᱡᱟᱨ ᱛᱮᱦᱚᱸ ᱦᱚᱲᱢᱚ ᱠᱚ ᱟᱵᱚᱣᱟᱜ ᱠᱷᱚᱛᱤᱭᱮᱫ ᱵᱚᱱᱟ